ᱠᱟᱹᱴᱤᱡ ᱠᱷᱚᱱ ᱤᱧᱫᱚ ᱜᱚᱜᱚ ᱵᱟᱵᱟ ᱫᱚ ᱪᱟᱥᱵᱟᱥ ᱠᱟᱛᱮᱫ ᱯᱟᱲᱦᱟᱣ ᱦᱚᱪᱚ ᱟᱠᱟᱫᱤᱧᱟᱹ ᱠᱤᱱ ᱚᱱᱟ ᱠᱷᱟᱹᱛᱤᱨ ᱛᱮ ᱤᱧᱦᱚᱧ ᱠᱩᱨᱩᱢᱩᱴᱩ ᱟᱠᱟᱫᱟ ᱡᱮ ᱤᱧ ᱦᱚ ᱞᱟᱹᱴᱩ ᱠᱟᱛᱮᱫ ᱡᱟᱦᱟᱱᱟᱜ ᱤᱧ ᱪᱤᱠᱟᱹᱭᱟ ᱱᱚᱝᱠᱟ ᱪᱟᱥᱵᱟᱥ ᱠᱟᱛᱮᱫ ᱫᱚ ᱵᱟᱝ ᱩᱱᱟᱹᱜ ᱠᱚᱥᱴᱚᱛᱮ ᱜᱚᱜᱚ ᱵᱟᱵᱟ ᱠᱤᱱ ᱯᱟᱲᱦᱟᱣ ᱦᱚᱪᱚ ᱟᱠᱟᱫᱤᱧᱟᱹ ᱚᱱᱟ ᱠᱷᱟᱹᱛᱤᱨ ᱫᱚ ᱡᱟᱦᱟᱱᱟᱜ ᱪᱤᱠᱟᱹᱭᱟᱹᱧ ᱢᱮᱱᱠᱷᱟᱱ ᱪᱟᱹᱠᱨᱤᱭᱟᱹᱧ ᱚᱱᱟ ᱠᱷᱟᱹᱛᱤᱨ ᱛᱮ ᱱᱤᱭᱟᱹ ᱯᱟᱲᱦᱟᱣ ᱥᱟᱶ ᱥᱟᱶᱛᱮ ᱪᱟᱹᱠᱨᱤ ᱯᱚᱨᱤᱠᱠᱷᱟ ᱦᱚᱧ ᱮᱢ ᱤᱫᱤ ᱠᱮᱫᱟ ᱟᱫᱚ ᱵᱟᱱᱟᱨ ᱫᱚᱛᱚ ᱵᱟᱝ ᱥᱚᱢᱵᱷᱚᱵᱼᱟ ᱛᱟᱨ ᱥᱚᱛᱛᱮᱣ ᱤᱧᱤᱧ ᱯᱟᱲᱦᱟᱣ ᱥᱟᱶ ᱥᱟᱶᱛᱮ ᱪᱟᱹᱠᱨᱤ ᱯᱚᱨᱤᱠᱷᱟ ᱮᱢ ᱛᱮᱜᱤᱧ ᱛᱟᱦᱮᱭᱮᱱᱟ ᱪᱟᱹᱠᱨᱤ ᱯᱚᱨᱤᱠᱠᱷᱟ ᱮᱢ ᱤᱫᱤ ᱥᱟᱶ ᱥᱟᱶᱛᱮ ᱢᱤᱫ ᱫᱷᱟᱣ ᱨᱮᱫᱚ ᱵᱟᱢ ᱯᱟᱥ ᱜᱮᱭᱟᱢ ᱚᱱᱟ ᱠᱷᱟᱹᱛᱤᱨ ᱛᱮ ᱵᱟᱨ ᱵᱟᱨᱤᱧ ᱮᱢ ᱤᱫᱤᱭᱮᱫᱟ ᱟᱨᱦᱚ ᱯᱟᱲᱦᱟᱜ ᱦᱚ ᱪᱟᱞᱟᱜ ᱠᱟᱱ ᱛᱤᱧ ᱜᱮᱭᱟ ᱟᱫᱚ ᱢᱤᱫ ᱥᱟᱶᱛᱮ ᱵᱟᱨᱭᱟ ᱛᱚ ᱟᱫᱚ ᱯᱟᱲᱦᱟᱜ ᱦᱚ ᱚᱱᱟᱛᱮ ᱪᱟᱵᱟᱭᱮᱱ ᱛᱤᱧᱟᱹ ᱚᱱᱟ ᱥᱟᱶᱛᱮ ᱪᱟᱹᱠᱨᱤ ᱯᱚᱨᱤᱠᱠᱷᱟ ᱦᱚ ᱚᱱᱟᱦᱚ ᱢᱤᱫᱽᱫᱷᱟᱣ ᱟᱨᱠᱤᱧ ᱯᱟᱥᱞᱮᱫᱟ ᱯᱟᱥ ᱠᱟᱛᱮᱫ ᱪᱟᱹᱠᱨᱤ ᱵᱟᱹᱠᱨᱤᱧ ᱧᱟᱢ ᱠᱮᱫᱟ ᱪᱟᱹᱠᱨᱤ ᱵᱟᱹᱠᱨᱤ ᱧᱟᱢ ᱠᱟᱛᱮᱫ ᱜᱚᱜᱚ ᱵᱟᱵᱟ ᱴᱷᱮᱱ ᱛᱤᱸᱜᱩᱭᱱᱟᱹᱧ ᱛᱤᱸᱜᱩᱭᱱᱟᱹᱧ ᱩᱱᱠᱤᱱ ᱯᱟᱥᱮᱨᱮᱧ ᱛᱤᱸᱜᱩ ᱮᱱᱟ ᱪᱟᱹᱠᱨᱤ ᱧᱟᱢ ᱵᱟᱲᱟ ᱠᱟᱛᱮᱫ ᱛᱟᱨᱯᱚᱨ ᱚᱱᱟ ᱚᱠᱛᱚ ᱛᱟᱭᱱᱚᱢ ᱛᱮ ᱡᱟᱦᱟᱸᱛᱤᱥ ᱜᱤᱫᱟᱹᱨ ᱯᱤᱫᱟᱹᱨ ᱥᱚᱢᱚᱭ ᱦᱚ ᱩᱱᱡᱚᱠᱷᱮᱡ ᱦᱚ ᱢᱚᱸᱡᱽᱛᱮ ᱯᱟᱲᱦᱟᱣ ᱦᱚᱪᱚ ᱠᱚᱣᱟᱹᱧ ᱜᱤᱫᱟᱹᱨ ᱯᱤᱫᱟᱹᱨ ᱦᱚ ᱱᱚᱝᱠᱟ ᱪᱟᱥᱵᱟᱥ ᱠᱷᱚᱱ ᱫᱚ ᱪᱟᱹᱠᱨᱤ ᱠᱚᱦᱚ ᱟᱹᱰᱤ ᱟᱸᱴᱜᱮ ᱫᱚᱨᱠᱟᱨᱟ